ᱤᱧᱟᱹᱜ ᱪᱮᱬᱮ ᱧᱮᱞ ᱨᱮᱭᱟᱜ ᱮᱹᱰᱵᱷᱮᱱᱪᱚᱨ ᱫᱚ ᱛᱟᱦᱮᱸ ᱠᱟᱱ ᱜᱮᱭᱟ ᱩᱱᱤ ᱪᱮᱬᱮ ᱭᱟᱜ ᱧᱩᱛᱩᱢ ᱫᱚ ᱦᱩᱭᱩᱜ ᱠᱟᱱᱟ ᱢᱟᱨᱟᱜ ᱪᱮᱬᱮ ᱩᱱᱤ ᱫᱚ ᱵᱟᱥᱛᱚᱵ ᱨᱮ ᱫᱚ ᱵᱟᱝ ᱧᱮᱞ ᱦᱩᱭ ᱟᱠᱟᱱᱟ ᱥᱚᱫᱚᱨ ᱥᱟᱢᱟᱝ ᱠᱚᱨᱮ ᱫᱚ ᱡᱟᱣ ᱥᱮᱨᱢᱟ ᱜᱮ ᱯᱨᱚᱛᱤ ᱥᱮᱨᱢᱟ ᱜᱮ ᱠᱚ ᱪᱟᱞᱟᱜᱼᱟ ᱟᱡᱚᱫᱷᱤᱭᱟᱹ ᱵᱩᱨᱩ ᱥᱮᱸᱫᱽᱨᱟ ᱚᱸᱰᱮ ᱢᱤᱫ ᱫᱷᱟᱣ ᱥᱮᱸᱫᱽᱨᱟᱧ ᱪᱟᱞᱟᱣ ᱞᱮᱱ ᱛᱟᱦᱮᱸᱡ ᱟ ᱚᱱᱟ ᱥᱮᱸᱫᱽᱨᱟ ᱥᱮᱸᱫᱽᱨᱟ ᱛᱮᱜᱮ ᱤᱧᱟᱹᱜ ᱥᱩᱨ ᱥᱩᱨ ᱛᱮ ᱢᱤᱫ ᱴᱟᱝ ᱢᱟᱨᱟᱜ ᱪᱮᱬᱮ ᱩᱰᱟᱹᱣ ᱯᱟᱨᱚᱢ ᱮᱱᱟᱭ ᱚᱸᱰᱮ ᱜᱮ ᱧᱮᱞ ᱠᱟᱛᱮ ᱤᱧ ᱦᱚᱸ ᱟᱹᱰᱤ ᱨᱟᱹᱥᱠᱟᱹᱧ ᱟᱴᱠᱟᱨ ᱤᱧ ᱵᱩᱡᱷᱟᱹᱣ ᱠᱮᱫᱟ ᱚᱱᱟ ᱨᱟᱹᱥᱠᱟᱹ ᱩᱱᱦᱟᱹᱨ ᱜᱮ ᱠᱟᱹᱱᱦᱤ ᱛᱟᱦᱮᱸ ᱠᱟᱱᱟ